ᱦᱮᱸ ᱟᱵᱚ ᱱᱚᱛᱮ ᱟᱞᱮ ᱟᱹᱛᱩ ᱫᱤᱥᱚᱢ ᱠᱚ ᱡᱟᱭᱜᱟᱢᱟ ᱵᱩᱨᱩ ᱡᱟᱭᱜᱟ ᱠᱟᱱᱟ ᱟᱵᱚ ᱱᱚᱣᱟ ᱠᱚᱨᱮᱢᱟ ᱢᱟᱨᱟᱝ ᱢᱟᱨᱟᱝ ᱰᱮᱢ ᱟᱨ ᱟᱹᱰᱤ ᱜᱚᱴᱟᱝ ᱢᱮᱱᱟᱜᱼᱟ ᱛᱚ ᱚᱸᱰᱮᱜᱮ ᱟᱹᱰᱤ ᱜᱤᱫᱨᱟᱹ ᱠᱚ ᱟᱹᱛᱩ ᱫᱤᱥᱚᱢ ᱨᱮᱱ ᱜᱤᱫᱽᱨᱟᱹ ᱠᱚ ᱡᱟᱦᱟᱸ ᱠᱚ ᱢᱮᱱᱟᱜ ᱠᱚᱣᱟ ᱚᱞᱚᱜ ᱜᱤᱫᱽᱨᱟᱹ ᱠᱚ ᱯᱨᱮᱠᱴᱤᱥᱮᱫᱼᱟᱠᱚ ᱮᱱᱮᱡ ᱠᱟᱱᱟ ᱠᱚ ᱛᱳ ᱚᱱᱠᱟᱜᱮ ᱱᱚᱸᱰᱮ ᱠᱚ ᱮᱱᱮᱡ ᱠᱟᱱᱟ ᱵᱮᱥ ᱵᱮᱥ ᱠᱚ ᱮᱱᱮᱡ ᱠᱟᱱᱟ ᱛᱳ ᱴᱩᱨᱱᱟᱢᱮᱱᱴ ᱦᱚᱸᱠᱚ ᱫᱚᱦᱚᱭᱮᱫ ᱜᱮᱭᱟ ᱚᱱᱠᱟᱜᱮ ᱢᱮᱱᱠᱷᱟᱱ ᱫᱚ ᱟᱵᱚ ᱚᱸᱰᱮ ᱠᱚ ᱮᱱᱮᱡ ᱠᱟᱱᱟ ᱜᱤᱫᱽᱨᱟᱹ ᱠᱚ ᱯᱤᱫᱽᱨᱟᱹ ᱠᱚ ᱟᱨ ᱠᱚᱢᱯᱤᱴᱤᱥᱮᱱ ᱠᱚ ᱫᱚᱦᱚᱭᱮᱜᱼᱟ ᱠᱚᱢᱯᱤᱴᱤᱥᱮᱱ ᱢᱮᱱᱫᱚ ᱴᱩᱨᱱᱟᱢᱮᱱᱴ ᱯᱨᱳᱜᱨᱟᱢ ᱡᱟᱦᱟᱸ ᱟᱠᱚ ᱠᱤᱪᱷᱩ ᱠᱚ ᱪᱟᱞᱟᱣ ᱟᱠᱟᱜᱼᱟ ᱟᱠᱚᱣᱟᱜ ᱫᱟᱲᱮ ᱛᱤᱱᱟᱹᱜ ᱛᱟᱦᱮᱱᱟ ᱢᱟᱱᱮ ᱠᱷᱚᱨᱪᱟ ᱛᱟᱠᱚ ᱛᱤᱱᱟᱹᱜ ᱛᱟᱦᱮᱱᱟ ᱚᱱᱟ ᱦᱤᱥᱟᱹᱵᱽ ᱟᱠᱚ ᱚᱨᱜᱟᱱᱟᱭᱤᱡᱽ ᱟᱠᱚ ᱛᱤᱱᱟᱹᱜ ᱜᱟᱱ ᱠᱚᱲᱟ ᱠᱤᱪᱷᱩ ᱡᱚᱴᱟᱣ ᱠᱟᱛᱮᱫ ᱢᱮᱱᱠᱷᱟᱱ ᱱᱚᱸᱰᱮ ᱫᱚ ᱚᱱᱠᱟ ᱢᱟᱨᱟᱝ ᱢᱟᱨᱟᱝ ᱤᱭᱟᱹ ᱫᱚ ᱵᱟᱹᱱᱩᱜ ᱟᱹᱱᱤᱡ ᱥᱴᱟᱴᱤᱝ ᱵᱟᱲᱟ ᱠᱚᱫᱚ ᱵᱟᱱᱟᱨ ᱜᱳᱰᱟ ᱠᱚ ᱢᱮᱱᱟᱜᱼᱟ ᱮᱱᱮᱡ ᱵᱟᱲᱟᱭᱟ ᱟᱫᱚ ᱟᱨ ᱟᱵᱚ ᱱᱚᱣᱟ ᱮᱱᱮᱡ ᱵᱟᱲᱟ ᱠᱟᱛᱮᱫ ᱩᱱᱠᱩ ᱜᱤᱫᱽᱨᱟᱹ ᱠᱚ ᱠᱤᱪᱷᱩ ᱠᱚ ᱪᱟᱞᱟᱜ ᱠᱟᱱᱟ ᱦᱟᱸᱰᱮ ᱱᱟᱸᱰᱮ ᱟᱫᱚ ᱯᱨᱟᱭᱤᱡᱽ ᱠᱚᱠᱚ ᱟᱹᱜᱩ ᱟᱠᱟᱫᱟ ᱠᱤᱪᱷᱩ ᱯᱨᱟᱭᱤᱡᱽ ᱠᱚ ᱡᱚᱢ ᱵᱟᱲᱟ ᱦᱚᱪᱚᱭᱮᱫ ᱵᱚᱱᱟ ᱛᱚ ᱟᱹᱞᱤᱧᱟᱜ ᱢᱚᱱᱮ ᱛᱮᱫᱚ ᱟᱹᱰᱤ ᱠᱩᱥᱤᱞᱤᱧ ᱵᱩᱡᱷᱟᱹᱣᱟ ᱛᱳ ᱱᱚᱝᱠᱟ ᱜᱮᱠᱚ ᱡᱚᱢ ᱵᱟᱲᱟ ᱦᱚᱪᱚᱵᱚᱱᱼᱢᱟ ᱟᱨ ᱜᱚᱰᱟ ᱠᱚ ᱵᱟᱧᱪᱟᱣ ᱵᱚᱱ ᱫᱚᱦᱚᱭᱟ ᱚᱱᱟ ᱢᱚᱱᱮ ᱠᱟᱛᱮᱫ ᱟᱹᱞᱤᱧ ᱟᱹᱰᱤ ᱠᱩᱥᱤᱞᱤᱧ ᱟᱹᱭᱠᱟᱹᱣᱟ